ᱩᱱᱤ ᱫᱚ ᱩᱱᱤᱭᱟᱜ ᱦᱚᱨᱚᱜ ᱵᱟᱸᱫᱮ ᱥᱩᱴ ᱵᱩᱴ ᱠᱮᱯ ᱴᱩᱯᱤ ᱟᱹᱰᱤ ᱟᱭᱢᱟ ᱞᱮᱠᱟ ᱜᱮᱧ ᱧᱮᱞ ᱠᱮᱫᱮᱭᱟ ᱟᱨ ᱤᱧ ᱫᱚ

ᱵᱷᱟᱜᱽᱣᱟᱜ ᱥᱮ ᱯᱟᱧᱪᱤ ᱦᱚᱨᱚᱜ ᱠᱟᱛᱮ ᱤᱧ ᱪᱟᱞᱟᱣ ᱞᱮᱱᱟ ᱱᱤᱝᱠᱟᱹ ᱱᱤᱝᱠᱟᱹ ᱜᱮ ᱩᱱᱤ ᱥᱟᱞᱟᱜ ᱦᱚᱨᱚᱜ ᱵᱟᱸᱫᱮ ᱤᱫᱤ ᱠᱟᱛᱮ ᱫᱚ ᱵᱷᱮᱜᱟᱨ ᱜᱮᱭᱟ ᱩᱱᱤ ᱥᱟᱸᱜᱷᱟᱹᱨᱤᱭᱟᱭ ᱢᱤᱛᱟᱹᱧ ᱠᱟᱱᱟᱭ ᱵᱟᱸᱠᱩᱲᱟ ᱡᱤᱞᱟ ᱵᱤᱥᱱᱩᱯᱩᱨ ᱨᱮ ᱢᱤᱫᱴᱮᱱ ᱟᱹᱰᱤ ᱠᱤᱪᱷᱩ ᱧᱮᱞ ᱛᱮᱱᱟᱜ ᱢᱮᱱᱟᱜᱼᱟ ᱚᱸᱰᱮ ᱵᱚᱸᱜᱟ ᱵᱳᱨᱳ ᱢᱮᱱᱟᱜ ᱠᱚᱣᱟ ᱫᱷᱤᱨᱤ ᱨᱮᱱ ᱥᱮ ᱟᱹᱰᱤ ᱨᱚᱠᱚᱢ ᱠᱚᱞᱠᱟᱨᱠᱷᱟᱱᱟ ᱢᱮᱱᱟᱜᱼᱟ ᱱᱚᱣᱟ ᱵᱟᱵᱚᱛ ᱛᱮᱜᱮ ᱤᱧ ᱵᱟᱲᱟᱭ ᱠᱮᱫᱟ